ᱱᱤᱭᱟᱹ ᱫᱚ ᱴᱷᱤᱠ ᱠᱟᱛᱷᱟ ᱠᱟᱱ ᱜᱮᱭᱟ ᱮᱴᱟᱜ ᱞᱟᱠᱪᱟᱨ ᱠᱷᱚᱱ ᱵᱷᱟᱨᱚᱛ ᱫᱚ ᱟᱹᱰᱤ ᱟᱭᱢᱟ ᱞᱮᱠᱟᱛᱮ ᱵᱷᱮᱜᱟᱨ ᱜᱮᱭᱟ ᱪᱮᱫᱟᱜ ᱥᱮ ᱱᱤᱭᱟᱹ ᱵᱷᱟᱨᱚᱛ ᱫᱤᱥᱚᱢ ᱫᱚ ᱥᱚᱵᱽᱛᱷᱮᱹᱠᱮ ᱞᱟᱹᱴᱩ ᱥᱚᱝᱵᱤᱫᱷᱟᱱ ᱠᱟᱱᱟ ᱚᱞ ᱟᱠᱟᱱᱟ ᱟᱨ ᱱᱚᱶᱟ ᱵᱷᱟᱨᱚᱛ ᱫᱤᱥᱚᱢ ᱨᱮ ᱵᱤᱵᱷᱤᱱᱱᱚ ᱡᱟᱹᱛᱤ ᱠᱚ ᱵᱚᱥᱚ ᱵᱟᱥᱚᱜᱼᱟ ᱵᱤᱵᱷᱤᱱᱱᱚ ᱵᱷᱟᱥ ᱠᱚ ᱵᱮᱵᱚᱦᱟᱨᱟ ᱚᱱᱟᱛᱮ ᱵᱤᱵᱷᱤᱱᱱᱚ ᱫᱷᱚᱨᱢᱚ ᱦᱚᱠᱚ ᱵᱮᱵᱚᱦᱟᱨᱟ ᱥᱚᱝᱥᱠᱨᱤᱛᱤ ᱟᱞᱟᱫᱟ ᱦᱳᱭᱳᱜ ᱠᱟᱱᱟ ᱡᱮᱢᱚᱱ ᱠᱤᱪᱷᱩ ᱠᱤᱪᱷᱩ ᱢᱮᱱᱟᱜ ᱠᱚᱣᱟ ᱥᱟᱶᱛᱟᱞᱤ ᱱᱮᱯᱟᱞᱤ ᱵᱟᱝᱜᱟᱞᱤ ᱛᱮᱞᱮᱜᱩ ᱦᱮᱸ ᱚᱱᱠᱟ ᱞᱮᱠᱟᱛᱮ ᱟᱭᱢᱟ ᱨᱚᱠᱚᱢ ᱡᱟᱹᱛᱤ ᱱᱚᱰᱮᱭᱟᱜ ᱵᱚᱥᱚ ᱵᱟᱥ ᱢᱮᱱᱟᱜᱼᱟ ᱥᱮᱨᱚᱠᱚᱢ ᱛᱮ ᱧᱮᱞ ᱞᱮᱠᱷᱟᱱ ᱮᱴᱟᱜ ᱮᱴᱟᱜ ᱫᱤᱥᱚᱢ ᱠᱷᱚᱱ ᱫᱚ ᱱᱤᱭᱟᱹ ᱵᱷᱟᱨᱚᱛ ᱫᱤᱥᱚᱢ ᱫᱚ ᱟᱹᱰᱤ ᱜᱮ ᱟᱞᱟᱫᱟ ᱜᱮᱭᱟ